ᱪᱟᱨᱡᱟᱨ ᱫᱚ ᱟᱹᱰᱤ ᱞᱮᱠᱟᱱᱟᱜ ᱜᱤ ᱢᱮᱱᱟᱜᱼᱟ ᱮᱱᱰᱨᱚᱭᱮᱰ ᱥᱮᱴ ᱟᱨ ᱠᱤᱯᱮᱰ ᱥᱮᱴ ᱪᱟᱨᱡᱟᱨ ᱫᱚ ᱵᱮᱥᱤ ᱫᱤᱱ ᱫᱚ ᱵᱟᱭ ᱴᱮᱠᱥᱚᱭᱟ ᱟ ᱰᱤ ᱞᱚᱜᱚᱱ ᱵᱟᱲᱤᱡᱚᱜᱼᱟ